ᱤᱧ ᱫᱚ ᱢᱟᱱᱚᱥᱤᱠ ᱟᱡᱟᱨ ᱤᱫᱤ ᱠᱟᱛᱮᱧ ᱵᱟᱲᱟᱭᱟ ᱟᱨ ᱱᱚᱣᱟ ᱠᱷᱚᱱ ᱥᱟᱱᱟᱢ ᱠᱚᱜᱮ ᱥᱚᱱᱛᱚᱨᱚᱜ ᱨᱮᱭᱟᱜ ᱞᱟᱹᱠᱛᱤ ᱢᱮᱱᱟᱜᱼᱟ ᱱᱚᱝᱠᱟᱱᱟᱜ ᱛᱟᱞᱢᱟ ᱡᱟᱦᱟᱸ ᱫᱚ ᱵᱟᱸᱠᱩᱲᱟ ᱦᱚᱥᱯᱤᱴᱟᱞᱨᱮ ᱢᱮᱱᱱᱟᱜᱼᱟ ᱡᱟᱦᱟᱸ ᱨᱮᱫᱚ ᱢᱚᱱᱮ ᱨᱮᱭᱟᱝ ᱤᱥᱤᱨᱟ ᱪᱤᱱᱛᱟᱹ ᱠᱟᱹᱦᱤᱥ ᱮᱢᱟᱱ ᱮᱢᱟᱱ ᱢᱚᱱᱮ ᱥᱟᱬᱮᱥᱤᱭᱟᱹ ᱠᱚ ᱱᱟᱯᱟᱭ ᱛᱮᱠᱚ ᱥᱚᱞᱦᱮᱭᱮᱫᱟ ᱟᱨ ᱵᱟᱝᱠᱷᱟᱱ ᱵᱟᱦᱨᱮ ᱴᱚᱴᱷᱟ ᱮᱢᱟᱱ ᱠᱚᱨᱮᱜ ᱥᱮᱱ ᱞᱮᱱ ᱨᱮᱦᱚᱸ ᱟᱹᱰᱤ ᱛᱮᱜ ᱱᱚᱣᱟ ᱟᱱᱟᱴ ᱫᱚ ᱥᱚᱞᱦᱮᱜᱼᱟ